ᱦᱮᱸ ᱡᱟᱦᱟᱸᱭ ᱥᱮᱱᱮᱨ ᱥᱮᱨᱮᱧ ᱤᱧᱟᱹᱜ ᱦᱩᱱᱟᱹᱨ ᱥᱟᱱᱟᱭᱮᱭᱟ ᱥᱮ ᱟᱨᱡᱟᱣ ᱥᱟᱱᱟᱭᱮᱭᱟ ᱥᱮᱨᱮᱧ ᱥᱮ ᱥᱮᱬᱟ ᱥᱟᱱᱟᱭᱮᱭᱟ ᱛᱟᱦᱚᱞᱮ ᱠᱷᱟᱱ ᱫᱚ ᱱᱚᱣᱟ ᱤᱭᱩᱴᱤᱭᱩᱵᱽ ᱪᱮᱱᱮᱞ ᱠᱚᱨᱮᱦᱚᱸ ᱧᱮᱞ ᱠᱟᱛᱮᱫ ᱦᱚᱸ ᱥᱮᱨᱮᱧ ᱥᱮᱬᱟ ᱫᱟᱲᱮᱭᱟᱜᱼᱟ ᱵᱟ ᱡᱟᱦᱟᱸᱭ ᱜᱟᱭᱱᱟᱦᱟᱨ ᱠᱚ ᱛᱟᱦᱮᱱᱟ ᱩᱱᱠᱩ ᱠᱚᱴᱷᱮᱱ ᱦᱚᱸᱭ ᱥᱮᱬᱟ ᱫᱟᱲᱮᱭᱟᱜᱼᱟ ᱥᱮᱨᱮᱧ ᱨᱩᱥᱤᱠᱟ ᱠᱚ ᱛᱟᱦᱮᱱᱟ ᱩᱱᱠᱩ ᱠᱚᱴᱷᱮᱱ ᱦᱚᱸ ᱥᱮᱨᱮᱧᱮ ᱥᱮᱬᱟ ᱫᱟᱲᱮᱭᱟᱜᱼᱟ ᱟᱨ ᱵᱳᱭ ᱯᱚᱛᱚᱵ ᱯᱩᱛᱷᱤ ᱠᱚᱦᱚᱸ ᱡᱟᱦᱟᱸ ᱢᱮᱱᱟᱜ ᱟᱠᱟᱫᱟ ᱥᱮᱨᱮᱧ ᱯᱩᱛᱷᱤ ᱠᱚ ᱱᱚᱣᱟ ᱠᱚᱛᱮ ᱦᱚᱸ ᱥᱮᱨᱮᱧᱮ ᱥᱮᱬᱟ ᱫᱟᱲᱮᱭᱟᱜᱼ ᱟᱭ ᱟᱨ ᱩᱱᱤ ᱚᱱᱟ ᱥᱮᱨᱮᱧᱮ ᱥᱮᱬᱟ ᱞᱮᱠᱷᱟᱱ ᱟᱭᱟᱜ ᱱᱚᱣᱟ ᱤᱭᱩᱴᱤᱭᱩᱵᱽ ᱪᱮᱱᱮᱞ ᱥᱮ ᱤᱭᱟᱹ ᱯᱷᱮᱥᱵᱩᱠ ᱠᱚᱨᱮᱦᱚᱸ ᱩᱪᱷᱟᱹᱱ ᱞᱮᱠᱷᱟᱱ ᱩᱱᱤ ᱞᱟᱦᱟᱥᱮᱱᱮ ᱥᱮᱱ ᱫᱟᱲᱮᱭᱟᱜᱼᱟᱭ